ᱦᱳᱭ ᱟᱫᱚ ᱤᱧᱦᱚᱸ ᱚᱱᱠᱟᱜᱮ ᱱᱚᱣᱟ ᱟᱞᱮ ᱚᱲᱟᱜ ᱨᱮᱱᱟᱜ ᱜᱷᱚᱴᱚᱱᱟ ᱤᱫᱤ ᱠᱟᱛᱮᱜᱮ ᱡᱟᱦᱟᱸ ᱞᱮᱠᱟ ᱛᱟᱨᱢᱟᱱᱮ ᱟᱹᱞᱤᱧ ᱵᱟᱠᱷᱨᱟ ᱵᱟᱹᱦᱩ ᱛᱚ ᱩᱱᱤ ᱡᱮᱛᱮ ᱵᱟᱲᱮ ᱟᱡ ᱵᱟᱯᱞᱟ ᱢᱟᱲᱟᱝ ᱨᱮ ᱡᱟᱦᱟᱸ ᱧᱩᱛᱩᱢ ᱛᱟᱭ ᱛᱟᱦᱮᱸᱠᱟᱱᱟ ᱛᱟᱨᱯᱚᱨᱮ ᱚᱱᱟ ᱧᱩᱛᱩᱢ ᱡᱮᱛᱮ ᱵᱟᱲᱮ ᱵᱟᱯᱞᱟ ᱠᱟᱛᱮᱫ ᱦᱮᱡ ᱮᱱᱟᱭ ᱮᱱᱠᱷᱟᱱ ᱫᱚ ᱚᱱᱟ ᱫᱚ ᱛᱟᱨᱢᱟᱱᱮ ᱩᱱᱤᱭᱟᱜ ᱦᱚᱸ ᱛᱟᱨᱢᱟᱱᱮ ᱵᱚᱫᱚᱞᱮᱱᱟ ᱵᱚᱫᱚᱞ ᱯᱟᱲᱟᱜ ᱠᱟᱱᱟ ᱛᱟᱦᱮᱸᱫ ᱢᱮᱱᱠᱷᱟᱱ ᱵᱚᱫᱚᱞ ᱯᱟᱲᱟᱜ ᱠᱟᱱᱠᱷᱟᱱ ᱱᱠᱷᱟᱱ ᱤᱧ ᱚᱱᱟ ᱠᱚ ᱢᱩᱫᱽᱨᱮ ᱪᱮᱫ ᱤᱧ ᱪᱤᱠᱟᱹᱭᱟ ᱮᱱᱠᱷᱟᱱ ᱫᱚ ᱚᱱᱟ ᱠᱚ ᱢᱩᱫᱽ ᱨᱮ ᱮᱱᱠᱷᱟᱱ ᱯᱤ ᱮᱢ ᱠᱮ ᱵᱤ ᱚᱣᱟᱭ ᱴᱷᱮᱱ ᱤᱧ ᱯᱷᱳᱱ ᱠᱟᱛᱮᱫ ᱤᱧ ᱞᱟᱜᱟᱣᱟ ᱡᱮ ᱦᱮᱞᱳ ᱱᱚᱝᱠᱟ ᱱᱚᱝᱠᱟ ᱤᱧᱟᱹᱜ ᱚᱲᱟᱜ ᱨᱮᱱᱟᱜ ᱯᱚᱨᱤᱥᱛᱷᱤᱛᱤ ᱢᱟ ᱱᱚᱝᱠᱟ ᱟᱠᱟᱱᱟ ᱡᱮ ᱵᱟᱹᱦᱩᱣᱟᱜ ᱟᱭᱟᱜ ᱡᱟᱦᱟᱸᱛᱟᱭ ᱧᱩᱛᱩᱢ ᱛᱟᱭ ᱛᱟᱦᱮᱸ ᱠᱟᱱᱟ ᱢᱟᱲᱟᱝ ᱚᱱᱟ ᱧᱤᱛᱚᱜ ᱵᱚᱫᱚᱞ ᱯᱟᱲᱟᱜ ᱠᱟᱱᱟ ᱟᱫᱚ ᱱᱚᱣᱟ ᱤᱫᱤ ᱠᱟᱛᱮᱫ ᱟᱹᱵᱤᱱ ᱪᱮᱫ ᱵᱤᱱ ᱢᱮᱱᱮᱫᱼᱟ ᱟᱪᱪᱷᱟ ᱟᱪᱪᱷᱟ ᱦᱳᱭ ᱦᱳᱭ ᱦᱳᱭ ᱟᱫᱚ ᱱᱚᱜᱼᱚ ᱱᱚᱣᱟ ᱠᱚ ᱤᱫᱤ ᱠᱟᱛᱮᱫ ᱟᱫᱚ ᱯᱩᱭᱥᱟᱹ ᱠᱟᱹᱣᱰᱤ ᱠᱚ ᱛᱤᱱᱟᱹᱜ ᱠᱷᱚᱨᱪᱚᱜ ᱠᱟᱱᱟ ᱥᱮ ᱞᱟᱜᱟᱜᱼᱟ ᱟᱨᱦᱚᱸ ᱟᱪᱪᱷᱟ ᱟᱪᱪᱷᱟ ᱟᱨ ᱡᱩᱫᱤ ᱦᱳᱭ ᱟᱫᱚ ᱱᱚᱣᱟ ᱠᱚ ᱡᱩᱫᱤ ᱚᱱᱟ ᱠᱚ ᱡᱚᱛᱚ ᱢᱟᱱᱮ ᱰᱚᱠᱳᱢᱮᱱᱴᱥ ᱠᱚ ᱡᱩᱫᱤ ᱴᱷᱤᱠ ᱴᱷᱟᱠ ᱜᱮᱠᱷᱟᱱ ᱮᱱᱠᱷᱟᱱ ᱫᱚ ᱜᱟᱱᱚᱜ ᱜᱮᱭᱟ ᱟᱪᱪᱷᱟ ᱟᱪᱪᱷᱟ ᱟᱪᱪᱷᱟ ᱦᱳᱭ ᱟᱫᱚ ᱱᱚᱜᱼᱚᱭ ᱱᱚᱣᱟ ᱠᱚ ᱫᱚ ᱮᱱᱠᱷᱟᱱ ᱫᱚ ᱱᱚᱣᱟ ᱡᱟᱦᱟᱸ ᱵᱚᱫᱚᱞᱚᱜ ᱠᱟᱱᱟ ᱮᱱᱠᱷᱟᱱ ᱫᱚ ᱚᱱᱟ ᱠᱚ ᱤᱫᱤ ᱠᱟᱛᱮᱫ ᱫᱚ ᱢᱟᱱᱮ ᱱᱚᱣᱟ ᱫᱚ ᱢᱤᱫᱴᱤᱡ ᱥᱚᱛᱚᱱᱛᱨᱚ ᱢᱤᱫᱴᱤᱡ ᱟᱡᱟᱜ ᱯᱨᱚᱥᱤᱰᱩᱭᱳᱨ ᱛᱟᱭ ᱱᱚᱝᱠᱟ ᱢᱮᱱᱟᱜᱼᱟ ᱪᱮ ᱪᱮ ᱚᱱᱟᱫᱚ ᱱᱤᱛᱚᱜ ᱵᱮᱱᱟᱣ ᱠᱟᱱᱟ ᱦᱮᱸ ᱦᱮᱸ ᱟᱪᱪᱷᱟ ᱟᱪᱪᱷᱟ ᱟᱪᱪᱷᱟ ᱦᱳᱭ ᱟᱫᱚ ᱟᱹᱞᱤᱧ ᱟᱹᱞᱤᱧ ᱤᱡ ᱵᱟᱠᱷᱨᱟ ᱦᱟᱸᱜ ᱡᱟᱦᱟᱸᱭ ᱦᱟᱸᱜ ᱢᱮᱱᱟᱭᱟ ᱟᱫᱚ ᱩᱱᱠᱤᱱᱟᱜ ᱧᱩᱛᱩᱢ ᱜᱮ ᱠᱟᱹᱴᱤᱡ ᱛᱟᱹᱠᱤᱱ ᱢᱟᱱᱮ ᱵᱚᱫᱚᱞ ᱯᱟᱲᱟᱜ ᱠᱟᱱᱟ ᱟᱫᱚ ᱚᱱᱟ ᱞᱮᱠᱟᱛᱮ ᱟᱹᱵᱤᱱᱤᱧ ᱠᱩᱞᱤᱭᱮᱫ ᱵᱮᱱᱟ ᱟᱫᱚ ᱱᱚᱣᱟ ᱤᱫᱤ ᱠᱟᱛᱮᱫ ᱟᱹᱵᱤᱱ ᱠᱟᱹᱴᱤᱡ ᱚᱱᱟᱨᱮ ᱵᱚᱦᱚᱜ ᱫᱚ ᱟᱞᱚᱵᱤᱱ ᱵᱟᱭᱨᱟ ᱟᱞᱚᱵᱤᱱ ᱴᱮᱱᱥᱚᱱᱟ ᱟᱨ ᱡᱟᱦᱟᱸᱜᱮ ᱠᱟᱹᱣᱰᱤ ᱠᱚ ᱮᱢᱟᱱ ᱛᱮᱢᱟᱱ ᱞᱟᱜᱟᱜᱼᱟ ᱚᱱᱟ ᱢᱟ ᱮᱢ ᱦᱩᱭᱩᱜ ᱜᱮᱭᱟ ᱢᱮᱱᱠᱮᱫ ᱠᱷᱟᱱ ᱫᱚ ᱱᱚᱣᱟ ᱡᱩᱫᱤ ᱵᱚᱫᱚᱞ ᱜᱟᱱ ᱮᱱᱟ ᱮᱱᱠᱷᱟᱱ ᱫᱚ ᱟᱹᱞᱤᱧᱟᱜ ᱚᱲᱟᱜ ᱨᱮ ᱵᱟᱝᱠᱷᱟᱱ ᱟᱹᱞᱤᱧᱟᱜ ᱢᱟᱱᱮ ᱱᱚᱰᱮ ᱡᱟᱦᱟᱱᱟᱜ ᱜᱮ ᱠᱟᱢ ᱠᱟᱡᱽ ᱨᱮ ᱢᱤᱫᱴᱤᱡ ᱮᱴᱠᱮᱴᱚᱬᱮ ᱵᱟᱭ ᱥᱤᱨᱡᱚᱱᱚᱜᱼᱟ ᱢᱮᱱᱛᱮ ᱞᱤᱧ ᱟᱥᱟᱭᱮᱜᱼᱟ ᱦᱮᱸ ᱴᱷᱤᱠ ᱜᱮᱭᱟ ᱢᱟ ᱛᱚᱵᱮ ᱛᱷᱮᱝᱠ ᱤᱭᱩ